ᱦᱮᱸ ᱚᱠᱚᱭ ᱠᱟᱱᱟᱵᱤᱱ ᱚᱼᱦᱚ ᱦᱳᱭ ᱱᱚᱣᱟ ᱫᱚ ᱚᱱᱟ ᱵᱷᱮᱨᱟᱭᱴᱤ ᱥᱴᱳᱨ ᱠᱟᱱᱟ ᱥᱮ ᱚᱼᱦᱚ ᱟᱪᱪᱷᱟ ᱴᱷᱤᱠᱜᱮᱭᱟ ᱦᱳᱭ ᱟᱫᱚ ᱟᱹᱞᱤᱧ ᱠᱤᱪᱷᱩ ᱤᱛᱟᱹᱠᱚ ᱦᱟᱛᱟᱣ ᱥᱟᱱᱟᱭᱮᱫᱞᱤᱧ ᱛᱟᱦᱮᱸᱫᱼᱟ ᱦᱩᱲᱩ ᱤᱛᱟᱹᱠᱚ ᱱᱚᱣᱟ ᱥᱚᱨᱱᱚᱠᱚ ᱦᱩᱭᱮᱱᱟ ᱚᱵᱷᱤᱥᱮᱠ ᱠᱚ ᱦᱩᱭᱮᱱᱟ ᱟᱨ ᱪᱷᱟᱵᱽᱵᱤᱥ ᱩᱱᱛᱤᱨᱤᱥᱠᱚ ᱦᱩᱭᱮᱱᱟ ᱟᱨ ᱱᱚᱣᱟ ᱥᱩᱯᱟᱨ ᱥᱟᱞᱚᱢᱠᱚ ᱦᱩᱭᱮᱱᱟ ᱟᱫᱚ ᱚᱱᱟ ᱦᱩᱲᱩ ᱤᱛᱟᱹᱠᱚᱫᱚ ᱪᱮᱫᱞᱮᱠᱟ ᱢᱮᱱᱟᱜᱼᱟ ᱥᱮ ᱵᱟᱝ ᱦᱮᱸ ᱦᱮᱸ

ᱦᱮᱸ ᱦᱮᱸ ᱟᱪᱪᱷᱟ ᱦᱮᱸ ᱚᱱᱠᱟᱫᱚ ᱟᱫᱚ ᱥᱩᱯᱟᱨ ᱥᱟᱢᱚᱞ ᱫᱚᱨᱠᱟᱨᱚᱜ ᱠᱟᱱ ᱛᱟᱦᱮᱸᱫ ᱟᱞᱤᱧ

ᱴᱷᱤᱠᱜᱮᱭᱟ ᱛᱚᱵᱮ ᱜᱟᱯᱟᱞᱤᱧ ᱥᱮᱱᱚᱜᱼᱟ ᱱᱟᱦᱟᱜ ᱚᱼᱦᱚ ᱟᱨ ᱢᱤᱫᱴᱮᱱᱞᱤᱧ ᱩᱭᱦᱟᱹᱨᱮᱫᱼᱟ ᱚᱱᱟ ᱤᱭᱟᱹ ᱠᱚᱫᱚ ᱪᱮᱫᱞᱮᱠᱟ ᱥᱚᱵᱽᱡᱤ ᱤᱛᱟᱹᱠᱚᱵᱤᱱ ᱫᱚᱦᱚᱣᱠᱟᱫᱼᱟ ᱥᱮ ᱵᱟᱝᱟ ᱵᱤᱞᱟᱹᱛᱤᱠᱚ ᱵᱮᱸᱜᱟᱲᱠᱚ ᱦᱮᱸ ᱦᱮᱸ ᱦᱳᱭ ᱱᱤᱭᱟᱹ ᱥᱤᱡᱮᱱ ᱨᱮᱭᱟᱜ ᱡᱮᱢᱚᱱ ᱡᱟᱦᱟᱸ ᱦᱮᱱᱟᱜᱼᱟ ᱚᱱᱟᱠᱚ ᱦᱮᱸ ᱦᱮᱸ ᱟᱨ ᱚᱱᱟ ᱤᱭᱟᱹᱠᱚᱫᱚ ᱥᱟᱨ ᱢᱚᱫᱽᱫᱷᱮᱨᱮᱫᱚ ᱪᱮᱫᱞᱮᱠᱟ ᱰᱤ ᱮ ᱯᱤ ᱤᱭᱩᱨᱤᱭᱟᱹ ᱯᱚᱴᱟᱥ ᱯᱷᱚᱥᱯᱷᱮᱴᱠᱚ ᱚᱱᱟᱠᱚ

ᱟᱨ ᱱᱚᱣᱟ ᱤᱭᱟᱹ ᱠᱚ ᱦᱳᱭ ᱛᱚᱵᱮᱠᱷᱟᱱ ᱴᱷᱤᱠᱜᱮᱭᱟ ᱟᱫᱚ ᱜᱟᱯᱟ ᱥᱮᱛᱟᱜᱨᱮ ᱦᱟᱜᱞᱤᱧ ᱥᱮᱱᱚᱜᱼᱟ ᱛᱚᱵᱮ ᱚᱼᱦᱚ ᱴᱷᱤᱠᱜᱮᱭᱟ ᱛᱚᱵᱮ ᱜᱟᱯᱟ ᱥᱮᱛᱟᱜᱨᱮᱞᱤᱧ ᱥᱮᱱᱚᱜ ᱠᱟᱱᱟ ᱱᱟᱦᱟᱸᱜ